ᱦᱮᱸ ᱦᱮᱞᱳ ᱦᱮᱸ ᱫᱳᱠᱟᱱ ᱢᱟᱹᱞᱤᱠ ᱥᱮ ᱚᱠᱚᱭᱮᱢ ᱞᱟᱹᱭᱮᱫᱼᱟ ᱦᱳᱭ ᱦᱳᱭ ᱟᱢ ᱜᱮ ᱟᱢ ᱜᱮᱧ ᱠᱷᱚᱡᱮᱫ ᱢᱮᱭᱟ ᱟᱪᱪᱷᱟ ᱴᱷᱤᱠ ᱜᱮᱭᱟ ᱤᱧ ᱟᱹᱰᱤ ᱡᱳᱨ ᱨᱮᱸᱜᱮᱡ ᱠᱟᱹᱫᱤᱧᱟ ᱥᱮᱛᱟᱜ ᱠᱷᱚᱱ ᱪᱮᱫᱦᱚᱸ ᱵᱟᱹᱧ ᱡᱚᱢ ᱠᱟᱫᱟ ᱦᱮᱸ ᱥᱮ ᱟᱫᱚ ᱜᱩᱞ ᱜᱩᱞᱟᱹ ᱜᱮᱞ ᱴᱟᱠᱟ ᱨᱮᱱᱟᱜ ᱯᱮᱠ ᱠᱟᱛᱮᱫ ᱵᱷᱮᱡᱟ ᱠᱟᱜ ᱢᱮᱛᱚ ᱪᱮᱫ ᱞᱮᱠᱟ ᱦᱳᱭ ᱦᱳᱭ ᱜᱳᱞ ᱜᱳᱞᱟᱜ ᱟᱹᱞᱩ ᱪᱚᱯ ᱦᱚᱸ ᱵᱟᱨᱭᱟ ᱮᱢ ᱠᱟᱜ ᱢᱮ ᱠᱷᱟᱹᱡᱟᱹᱲᱤ ᱦᱮᱸ ᱠᱷᱟᱹᱡᱟᱹ ᱦᱮᱸ ᱴᱷᱤᱠ ᱟᱪᱪᱷᱮ ᱠᱷᱟᱹᱡᱟᱹᱲᱤ ᱦᱚᱸ ᱢᱮᱥᱟ ᱠᱟᱜ ᱢᱮ ᱛᱚᱵᱮ ᱴᱷᱤᱠ ᱜᱮᱭᱟ ᱛᱚᱵᱮ ᱢᱟ ᱵᱷᱮᱡᱟ ᱠᱟᱜ ᱢᱮ ᱟᱹᱰᱤ ᱞᱚᱜᱚᱱ ᱫᱚᱢᱮ ᱨᱮᱸᱜᱮᱡ ᱠᱟᱹᱫᱤᱧᱟ ᱦᱮᱸ ᱥᱮ ᱦᱳᱭ ᱦᱳᱭ ᱦᱳᱭ ᱛᱳ ᱨᱮᱸᱜᱮᱡ ᱠᱟᱹᱫᱤᱧᱟ ᱞᱚᱜᱚᱱ ᱯᱮᱠ ᱠᱟᱛᱮᱫ ᱵᱷᱮᱡᱟ ᱠᱟᱜ ᱢᱮ ᱴᱷᱤᱠ ᱜᱮᱭᱟ ᱥᱮ ᱦᱳᱭ ᱴᱷᱤᱠ ᱜᱮᱭᱟ ᱢᱟ ᱛᱚᱵᱮ ᱫᱚᱦᱚᱭᱮᱫ ᱟᱹᱧ ᱦᱮᱸ ᱦᱮᱸ